ᱯᱩᱨᱵᱚ ᱵᱚᱨᱫᱷᱚᱢᱟᱱ ᱨᱮᱫᱚ ᱡᱟᱦᱟᱸ ᱫᱚ ᱯᱩᱨᱚᱥᱚᱵᱷᱟ ᱢᱮᱱᱟᱜᱼᱟ ᱚᱸᱰᱮ ᱫᱚ ᱥᱟᱯᱷᱟ ᱥᱟᱹᱯᱷᱤ ᱫᱚᱦᱚᱭ ᱞᱟᱹᱜᱤᱫ ᱱᱟᱯ ᱚᱸᱰᱮ ᱱᱟᱯᱟᱭ ᱵᱮᱵᱚᱥᱛᱷᱟ ᱢᱮᱱᱟᱜᱼᱟ ᱩᱱᱠᱩ ᱠᱟᱹᱢᱤ ᱠᱚᱠᱚ ᱫᱚᱦᱚᱣ ᱠᱟᱫ ᱠᱚᱣᱟ ᱡᱟᱛᱮ ᱱᱳᱝᱨᱟ ᱠᱚ ᱵᱟᱝ ᱦᱩᱭᱩᱜ ᱟᱨ ᱱᱤᱭᱟᱹ ᱚᱸᱰᱮ ᱚᱱᱟ ᱤᱭᱟᱹ ᱨᱮᱦᱚᱸ ᱧᱩ ᱫᱟᱜ ᱨᱮᱱᱟᱜ ᱦᱚᱸ ᱱᱟᱯᱟᱭ ᱵᱮᱵᱚᱥᱛᱷᱟ ᱢᱮᱱᱟᱜᱼᱟ ᱥᱟᱵᱽᱢᱟᱨᱥᱟᱞ ᱫᱟᱜ ᱴᱮᱝᱠᱤ ᱱᱮᱛᱟᱨ ᱫᱚ ᱴᱟᱭᱤᱢ ᱠᱚᱞ ᱛᱟᱨᱯᱚᱨ ᱱᱤᱭᱟᱹ ᱴᱚᱞᱟᱯᱟᱲᱟ ᱨᱮᱦᱚᱸ ᱯᱚᱧᱪᱟᱭᱮᱛ ᱠᱚᱨᱮ ᱠᱷᱚᱱ ᱱᱤᱭᱟᱹ ᱡᱟᱛᱮ ᱴᱚᱞᱟᱯᱟᱲᱟ ᱨᱮ ᱱᱟᱯᱟᱭ ᱵᱮᱵᱚᱥᱛᱷᱟ ᱛᱟᱦᱮᱱ ᱢᱟ ᱚᱱᱟ ᱞᱟᱹᱜᱤᱫ ᱛᱮᱫᱚ ᱫᱟᱨᱮ ᱠᱚᱞᱮ ᱨᱚᱦᱚᱭ ᱠᱟᱫᱟ ᱦᱮᱸ ᱡᱟᱛᱮ ᱦᱚᱲ ᱵᱚᱞᱮ ᱡᱚᱛᱚ ᱢᱚᱡᱽ ᱜᱮᱞᱮ ᱤᱭᱟᱹ ᱚᱱᱟ ᱩᱞ ᱫᱟᱨᱮ ᱠᱚᱞᱮ ᱨᱚᱦᱚᱭ ᱡᱚᱛᱚᱱ ᱡᱤᱭᱟᱹᱲ ᱜᱮᱞᱮ ᱵᱟᱹᱱᱩᱜ ᱚᱸᱰᱮᱞᱮ ᱩᱢᱩᱞ ᱵᱟᱲᱟᱭ ᱚᱱᱟ ᱞᱟᱹᱜᱤᱫ ᱦᱚᱛᱮᱫ ᱛᱮ ᱟᱞᱮ ᱯᱚᱧᱪᱟᱭᱮᱛ ᱠᱷᱚᱱ ᱫᱟᱨᱮ ᱠᱚ ᱨᱚᱦᱚᱭ ᱦᱚᱪᱚᱣ ᱠᱟᱜ ᱞᱮᱭᱟ ᱡᱮᱱᱚ ᱱᱟᱯᱟᱭ ᱵᱮᱵᱚᱥᱛᱷᱟ ᱛᱟᱦᱮᱱ